ᱯᱟᱸᱪᱮ ᱥᱮᱯᱴᱮᱢᱵᱚᱨ ᱥᱤᱠᱠᱷᱚᱠ ᱫᱤᱵᱚᱥ ᱯᱚᱱᱨᱳ ᱟᱜᱚᱥᱴ ᱥᱟᱫᱷᱤᱱᱚᱛᱟ ᱫᱤᱵᱚᱥ ᱛᱤᱨᱤᱥᱮ ᱡᱩᱱ ᱥᱤᱫᱩ ᱠᱟᱹᱱᱦᱩ ᱦᱩᱞ ᱢᱟᱦᱟ ᱪᱷᱟᱵᱵᱤᱥᱮ ᱡᱟᱱᱩᱣᱟᱨᱤ ᱯᱨᱚᱡᱟᱛᱚᱱᱛᱨᱚ ᱫᱤᱵᱚᱥ ᱥᱟᱛᱮᱭ ᱢᱮ ᱨᱚᱵᱤᱫᱨᱚᱱᱟᱛᱷ ᱨᱚᱵᱤᱱᱫᱨᱤᱱᱟᱛᱷ ᱴᱷᱟᱹᱠᱩᱨᱟᱜ ᱡᱚᱱᱚᱢ ᱫᱤᱱ